ᱤᱧ ᱫᱚ ᱪᱤᱛᱟᱹᱨ ᱛᱟᱞᱟᱛᱮ ᱵᱷᱟᱨᱚᱛ ᱞᱟᱹᱜᱤᱫ ᱛᱮᱫᱚ ᱱᱤᱭᱟᱹᱜᱮ ᱨᱟᱠᱟᱵ ᱥᱟᱱᱟᱧᱟ ᱡᱮ ᱠᱚᱞᱠᱟᱛᱟ ᱨᱮ ᱵᱷᱤᱠᱴᱳᱨᱤᱭᱟ ᱢᱟᱦᱟᱞ ᱢᱟᱱᱮ ᱟᱭᱢᱟ ᱨᱮ ᱡᱟᱭᱜᱟᱨᱮ ᱟᱹᱰᱤ ᱠᱤᱪᱷᱩ ᱡᱮ ᱥᱮ ᱛᱟᱡ ᱢᱟᱦᱚᱞ ᱥᱮ ᱠᱩᱛᱩᱵ ᱢᱤᱱᱟᱨ ᱱᱚᱣᱟ ᱠᱩᱧ ᱯᱷᱚᱴᱳᱭ ᱠᱷᱟᱱ ᱦᱚᱸᱧ ᱫᱮᱠᱷᱟᱣ ᱫᱟᱲᱮᱭᱟᱠᱚ ᱢᱟ ᱡᱮ ᱤᱧᱤᱧ ᱯᱷᱳᱴᱳ ᱟᱠᱟᱫᱟ ᱢᱮᱱᱛᱮ ᱟᱨ ᱩᱫᱩᱜ ᱫᱟᱲᱮᱭᱟᱜ ᱢᱟᱹᱧᱜ ᱩᱫᱩᱜ ᱫᱟᱲᱮᱭᱟᱜ ᱢᱟᱹᱧ ᱡᱮ ᱵᱷᱟᱨᱚᱛ ᱦᱚᱲᱤᱧ ᱫᱮᱠᱷᱟᱣ ᱫᱟᱲᱮᱭᱟᱠᱚ ᱢᱟ ᱡᱮ ᱩᱢᱟᱹᱠ ᱱᱚᱣᱟ ᱠᱚ ᱤᱱᱟᱹᱜ ᱥᱮᱬᱟ ᱥᱮᱬᱟ ᱟᱹᱰᱤ ᱪᱮᱨᱦᱟ ᱪᱮᱦᱨᱟ ᱡᱤᱱᱤᱥ ᱢᱮᱱᱟᱜᱼᱟ ᱢᱮᱱᱛᱮ ᱟᱨ ᱵᱟᱨᱦᱮ ᱫᱤᱥᱚᱢ ᱠᱚᱦᱚᱸ ᱠᱚ ᱧᱮᱞ ᱫᱟᱲᱮᱭᱟᱜ ᱢᱟ ᱡᱮ ᱦᱳᱭ ᱵᱷᱟᱨᱚᱛ ᱨᱮ ᱩᱱᱟᱹ ᱵᱮᱥ ᱵᱮᱥ ᱡᱟᱭᱜᱟ ᱢᱮᱱᱟᱜᱼᱟ ᱢᱮᱱᱛᱮ ᱱᱤᱭᱟᱹᱜᱤᱧ ᱠᱷᱚᱡᱚᱜᱼᱟ ᱡᱮ ᱟᱵᱚᱣᱟᱜ ᱵᱷᱟᱨᱚᱛ ᱫᱤᱥᱚᱢ ᱠᱚ ᱴᱷᱤᱠᱟᱹᱭ ᱮᱢᱟᱟᱠᱚ ᱢᱮᱱᱛᱮᱱ ᱚᱱᱟ ᱱᱟᱦᱟᱸᱜ ᱚᱱᱟ ᱠᱷᱟᱹᱛᱤᱨ ᱜᱮ ᱪᱤᱛᱟᱹᱨ ᱞᱟᱹᱜᱤᱫ ᱛᱮᱫᱚ ᱤᱧ ᱫᱚ ᱵᱷᱟᱨᱚᱛ ᱦᱚᱲ ᱟᱨ ᱵᱟᱝ ᱮᱴᱟᱜ ᱫᱤᱥᱚᱢ ᱦᱚᱲ ᱩᱫᱩᱜ ᱥᱟᱱᱟᱹᱧᱟ ᱡᱮ ᱟᱞᱮ ᱫᱤᱥᱚᱢ ᱨᱮ ᱟᱞᱮ ᱵᱷᱟᱨᱚᱛ ᱫᱤᱥᱚᱢ ᱨᱮ ᱟᱭᱢᱟ ᱞᱮᱠᱟᱱ ᱟᱹᱰᱤ ᱵᱮᱥ ᱵᱮᱥ ᱡᱟᱭᱜᱟ ᱢᱮᱱᱟᱜᱼᱟ ᱟᱨ ᱦᱚᱲ ᱠᱚ ᱴᱷᱤᱠᱟᱹ ᱫᱚᱦᱚᱭ ᱢᱟ ᱡᱮ ᱥᱟᱹᱨᱤᱜᱮ ᱦᱚᱸ ᱢᱮᱱᱟᱜᱼᱟ ᱛᱟᱠᱚ ᱟᱨ ᱵᱮᱥ ᱜᱮ ᱱᱚᱝᱠᱟ ᱜᱮ ᱪᱮᱨᱦᱟ ᱪᱮᱨᱦᱟ ᱪᱤᱛᱟᱹᱨ ᱠᱚ ᱚᱰᱚᱠ ᱫᱚᱦᱚᱭ ᱢᱟ ᱟᱵᱚ ᱵᱷᱟᱨᱚᱛ ᱫᱤᱥᱚᱢ ᱨᱮᱱ ᱦᱚᱲ ᱵᱮᱥ ᱵᱮᱥ ᱠᱚ ᱵᱮᱱᱟᱣ ᱫᱚᱦᱚᱭ ᱢᱟ ᱟᱨ ᱱᱚᱝᱠᱟ ᱜᱮᱠᱚ ᱵᱟᱨᱦᱮ ᱫᱤᱥᱚᱢ ᱦᱚᱲ ᱠᱚ ᱩᱫᱩᱜ ᱟᱠᱚ ᱢᱟ ᱡᱮ ᱟᱞᱮ ᱦᱚᱸ ᱵᱷᱟᱨᱚᱛ ᱨᱮ ᱵᱮᱥ ᱵᱮᱥ ᱡᱤᱱᱤᱥ ᱢᱮᱱᱟᱜ ᱟᱠᱟᱫᱼᱟ ᱢᱮᱱᱛᱮ ᱱᱤᱭᱟᱹᱜᱤᱧ ᱢᱮᱱᱟ